ᱤᱧ ᱚᱱᱞᱟᱭᱤᱱ ᱡᱟᱹᱞᱤ ᱭᱟᱛᱤᱨᱤᱧ ᱥᱟᱢᱟᱝ ᱫᱟᱯᱨᱟᱢ ᱟᱠᱟᱱᱟ ᱢᱤᱥᱳ ᱮᱯ ᱠᱷᱚᱱᱟᱜ ᱡᱟᱢᱟᱧ ᱦᱟᱛᱟᱣ ᱞᱮᱫᱟ ᱢᱤᱫᱴᱮᱱ ᱯᱷᱳᱱ ᱨᱮ ᱡᱮᱢᱚᱱ ᱠᱚ ᱫᱮᱠᱷᱟᱣ ᱞᱮᱫᱟ ᱚᱱᱟᱴᱟᱜ ᱫᱚ ᱵᱟᱝ ᱦᱮᱡ ᱠᱟᱱᱟ ᱚᱱᱟ ᱠᱷᱚᱱ ᱟᱞᱟᱫᱟ ᱨᱚᱝ ᱦᱮᱡ ᱠᱟᱱᱟ ᱚᱱᱟᱴᱟᱜ ᱨᱚᱝ ᱫᱚ ᱢᱟᱨᱮ ᱢᱟᱨᱮ ᱛᱟᱦᱮᱸ ᱞᱮᱱᱟ ᱨᱤᱴᱟᱨᱱ ᱨᱮᱱᱟᱜ ᱚᱯᱷᱥᱮᱱ ᱛᱟᱦᱮᱸ ᱞᱮᱱᱟ ᱨᱤᱴᱟᱨᱱ ᱤᱧ ᱠᱩᱞ ᱞᱮᱫᱟ ᱨᱤᱴᱟᱨᱱ ᱵᱟᱝ ᱠᱚ ᱦᱟᱛᱟᱣ ᱠᱟᱫᱟ ᱨᱤᱴᱟᱨᱱ ᱦᱚᱲ ᱦᱮᱡ ᱠᱟᱛᱮ ᱞᱟᱹᱭ ᱠᱟᱫᱟᱭ ᱦᱮᱞᱯ ᱞᱟᱭᱤᱱ ᱨᱮ ᱯᱷᱳᱱ ᱯᱮ ᱦᱮᱞᱯ ᱞᱟᱭᱤᱱ ᱨᱮ ᱯᱷᱳᱱ ᱠᱟᱛᱮ ᱪᱮᱫ ᱦᱚᱸ ᱵᱟᱝ ᱦᱩᱭ ᱠᱟᱱᱟ ᱵᱮᱝᱠ ᱡᱟᱹᱞᱤᱭᱟᱛᱤ ᱨᱮᱱᱟᱜ ᱦᱮᱲᱟᱣ ᱡᱟᱦᱟᱸᱭ ᱯᱷᱳᱱ ᱞᱮᱠᱷᱟᱱ ᱡᱩᱫᱤ ᱠᱚ ᱞᱟᱹᱭᱟ ᱵᱮᱝᱠ ᱠᱷᱚᱱᱟᱜ ᱤᱧ ᱯᱷᱳᱱ ᱠᱟᱫᱟ ᱟᱢᱟᱜ ᱱᱚᱣᱟ ᱳ ᱴᱤ ᱯᱤ ᱥᱮᱭᱟᱨ ᱢᱮ ᱱᱚᱝᱠᱟ ᱠᱳᱱᱳ ᱠᱤᱪᱷᱩ ᱳ ᱴᱤ ᱯᱤ ᱥᱮᱭᱟᱨ ᱵᱟᱝ ᱜᱟᱱᱚᱜᱼᱟ ᱡᱟᱦᱟᱸᱭ ᱛᱟᱦᱟᱸᱭ